ᱦᱳᱭ ᱟᱞᱮ ᱴᱚᱴᱷᱟᱨᱮ ᱟᱭᱢᱟᱜᱟᱱ ᱠᱷᱮᱞᱳᱰ ᱫᱚᱞ ᱢᱮᱱᱟᱜ ᱠᱚᱣᱟ ᱢᱮᱱᱠᱷᱟᱱ ᱡᱚᱛᱚ ᱠᱷᱮᱞᱳᱰ ᱫᱚᱞᱟᱜ ᱧᱩᱛᱩᱢ ᱵᱟᱝ ᱤᱧ ᱞᱟᱹᱭ ᱫᱟᱲᱮᱭᱟᱜ ᱨᱮᱦᱚᱸ ᱢᱤᱫᱵᱟᱨ ᱠᱷᱮᱞᱳᱰ ᱫᱚᱞᱟᱜ ᱫᱚᱹᱧ ᱞᱟᱹᱭ ᱫᱟᱲᱮᱭᱟᱜ ᱜᱮᱭᱟ ᱛᱤᱞᱠᱟᱹ ᱵᱟᱵᱟ ᱠᱷᱮᱞᱳᱰ ᱫᱚᱞ ᱡᱟᱦᱟᱸᱨᱮ ᱟᱜᱼᱥᱟᱨ ᱛᱩᱧ ᱠᱚ ᱪᱮᱫ ᱟᱠᱚᱣᱟ ᱱᱚᱛᱩᱱ ᱰᱟᱸᱜᱟ ᱠᱷᱮᱞᱳᱰ ᱫᱚᱞ ᱡᱟᱦᱟᱸᱨᱮ ᱯᱷᱩᱴᱵᱚᱞ ᱠᱚ ᱮᱱᱮᱡ ᱦᱚᱪᱚ ᱠᱚᱣᱟ ᱠᱩᱲᱤ ᱜᱤᱫᱽᱨᱟᱹ ᱟᱨ ᱨᱤᱞᱟᱹᱢᱟᱞᱟ ᱠᱷᱮᱞᱳᱰ ᱫᱚᱞ ᱡᱟᱦᱟᱸᱨᱮ ᱠᱟᱵᱟᱰᱤ ᱠᱚ ᱪᱮᱫ ᱦᱚᱪᱚ ᱠᱚᱣᱟ ᱟᱨ ᱟᱞᱮ ᱴᱚᱴᱷᱟ ᱨᱮ ᱵᱟᱨᱭᱟ ᱵᱚᱭᱦᱟ ᱢᱮᱱᱟᱜ ᱠᱤᱱᱟ ᱡᱟᱦᱟᱸᱭ ᱨᱟᱥᱴᱨᱚ ᱨᱮᱠᱤᱱ ᱠᱷᱮᱞ ᱞᱮᱫᱟ ᱮᱥᱤᱭᱟ ᱯᱷᱩᱴᱵᱚᱞ ᱴᱤᱢ ᱨᱮᱠᱤᱱ ᱪᱟᱱᱥ ᱨᱮᱠᱤᱱ ᱧᱟᱢ ᱠᱟᱜᱼᱟ ᱚᱱᱟ ᱠᱷᱟᱹᱛᱤᱨ ᱟᱭᱢᱟ ᱜᱚᱨᱵᱚ ᱜᱮ ᱵᱩᱡᱷᱟᱹᱜᱼᱟ